ᱥᱟᱱᱛᱟᱲ ᱥᱟᱶᱛᱟ ᱨᱮ ᱢᱮᱱᱟᱜ ᱵᱚᱸᱜᱟ ᱵᱳᱨᱳ ᱥᱮ ᱫᱷᱚᱨᱚᱢ ᱨᱮᱭᱟᱜ ᱡᱚᱲᱟᱣᱟᱠᱟᱱ ᱞᱟᱠᱪᱟᱨ ᱚᱱᱟ ᱠᱚᱫᱚ ᱡᱮᱢᱚᱱ ᱢᱟᱹᱡᱷᱤ ᱛᱷᱟᱱ ᱡᱟᱦᱮᱨ ᱜᱟᱲ ᱵᱟᱝ ᱵᱩᱨᱩ ᱵᱚᱸᱜᱟ ᱵᱚᱸᱜᱟ ᱛᱷᱟᱱ ᱚᱱᱟᱠᱚ ᱵᱚᱸᱜᱟ ᱡᱟᱭᱜᱟ ᱠᱚᱨᱮ ᱵᱚᱸᱜᱟᱜ ᱢᱟᱲᱟᱝ ᱛᱮ ᱠᱤᱪᱷᱩᱜᱟᱱ ᱠᱤᱪᱷᱩ ᱜᱚᱴᱟᱝ ᱟᱵᱚ ᱠᱟᱛᱷᱟ ᱠᱷᱮᱭᱟᱞ ᱫᱚᱦᱚ ᱦᱩᱭᱟᱵᱚᱱᱟ ᱡᱮᱢᱚᱱ ᱵᱚᱸᱜᱟᱜ ᱪᱟᱞᱟᱜ ᱢᱟᱲᱟᱝ ᱨᱮ ᱩᱢ ᱛᱩᱯᱩ ᱯᱷᱟᱨᱪᱟ ᱠᱟᱛᱮᱫ ᱵᱚᱱ ᱪᱟᱞᱟᱜᱼᱟ ᱥᱮᱱ ᱠᱟᱛᱮᱫ ᱚᱸᱰᱮ ᱜᱮᱡ ᱜᱩᱨᱤᱡᱟᱵᱚᱱ ᱟᱨ ᱤᱱᱟᱹ ᱯᱚᱨᱮ ᱜᱮ ᱵᱚᱸᱜᱟ ᱵᱳᱨᱳ ᱠᱟᱹᱢᱤ ᱫᱚᱵᱚᱱ ᱛᱚᱨᱟᱣᱟ ᱟᱫᱚ

ᱩᱢ ᱱᱟᱲᱠᱟ ᱥᱮ ᱩᱯᱟᱹᱥ ᱨᱮᱭᱟᱜ ᱢᱮᱱᱮᱫ ᱫᱚ ᱱᱚᱣᱟ ᱜᱮ ᱦᱩᱭᱩᱜ ᱠᱟᱱᱟ ᱛᱮᱦᱮᱧ ᱡᱟᱦᱟᱸ ᱜᱮᱵᱚᱱ ᱢᱟᱲᱟᱝ ᱦᱤᱞᱳᱜ ᱡᱟᱦᱟᱸᱞᱮᱠᱟ ᱜᱮ ᱩᱢ ᱵᱚᱱ ᱯᱷᱟᱨᱪᱟᱭᱮᱱ ᱵᱚᱱ ᱧᱤᱫᱟᱹ ᱟᱵᱚ ᱩᱫᱽᱜᱟᱹᱨ ᱛᱮ ᱮᱢᱟᱱ ᱛᱮ ᱦᱚᱜᱼᱚᱸᱭ ᱡᱟᱦᱟᱸ ᱠᱚ ᱢᱟᱹᱭᱞᱟᱹ ᱠᱚ ᱵᱚᱱ ᱵᱚᱦᱮᱞ ᱜᱤᱰᱤ ᱠᱟᱜᱼᱟ ᱫᱚᱥᱟᱨ ᱦᱤᱞᱳᱜ ᱫᱚ ᱟᱫᱚ ᱚᱱᱮ ᱫᱚᱥᱟᱨ ᱦᱤᱞᱳᱜ ᱫᱚ ᱵᱚᱦᱮᱞ ᱜᱤᱰᱤ ᱠᱟᱛᱮᱫ ᱥᱟᱯᱷᱟ ᱞᱩᱜᱽᱲᱤ ᱠᱚᱛᱮ ᱯᱟᱞᱟᱴ ᱵᱟᱲᱟ ᱠᱟᱛᱮᱫ ᱟᱨ ᱵᱚᱸᱜᱟ ᱵᱳᱨᱳ ᱥᱟᱯᱟ ᱟᱱᱛᱮ ᱱᱤᱨᱵᱟᱨᱛᱮ ᱢᱮᱱ ᱫᱚ ᱱᱤᱨᱵᱟᱨ ᱨᱮᱱᱟᱜ ᱢᱟᱱᱮ ᱫᱚ ᱱᱚᱣᱟ ᱜᱮ ᱡᱚᱠᱷᱚᱱ ᱵᱚᱸᱜᱟ ᱵᱳᱨᱳ ᱵᱚᱱ ᱪᱟᱞᱟᱜ ᱠᱟᱱᱟ ᱛᱟᱭᱚᱢ ᱡᱟᱦᱟᱸᱭ ᱡᱚᱢᱟᱜ ᱧᱩᱣᱟᱜᱼᱮ ᱥᱤᱨᱡᱟᱹᱱ ᱟᱵᱚᱱᱟ ᱩᱱᱤ ᱟᱣᱨᱤ ᱮᱢ ᱨᱮ ᱟᱵᱚ ᱵᱟᱝᱵᱚᱱ ᱵᱮᱵᱷᱟᱨᱟ ᱚᱱᱟᱛᱮ ᱱᱤᱨᱵᱟᱨ ᱛᱟᱦᱮᱱ ᱫᱚ

ᱤᱱᱟᱹ ᱯᱚᱨᱮ ᱥᱮᱱ ᱠᱟᱛᱮᱫ ᱟᱡ ᱵᱚᱱ ᱵᱚᱸᱜᱟ ᱵᱳᱨᱳᱣᱟᱭᱟ ᱟᱨ ᱱᱚᱝᱠᱟᱛᱮ ᱱᱚᱣᱟ ᱫᱚᱵᱚᱱ ᱛᱚᱨᱟᱣᱟ